ᱵᱟᱡᱟᱨ ᱨᱮᱭᱟᱜ ᱨᱮᱰᱤᱢᱮᱰ ᱠᱤᱪᱨᱤᱡ ᱠᱷᱚᱱᱟᱜ ᱫᱚ ᱛᱤ ᱛᱮ ᱵᱮᱱᱟᱣ ᱠᱤᱪᱨᱤᱡ ᱫᱚ ᱱᱚᱣᱟᱜᱮ ᱵᱷᱮᱜᱟᱨᱟ ᱡᱮ ᱵᱟᱡᱟᱨ ᱨᱮᱭᱟᱜ ᱠᱤᱪᱨᱤᱡ ᱫᱚ ᱥᱤᱞᱟᱹᱭ ᱢᱤᱫᱫᱷᱟᱣ ᱠᱟᱛᱮᱜ ᱜᱮ ᱛᱟᱦᱮᱱᱟ ᱚᱱᱟᱛᱮ ᱚᱱᱟ ᱥᱤᱞᱟᱹᱭ ᱫᱚ ᱯᱷᱟᱥᱟᱣ ᱠᱟᱛᱮᱫ ᱛᱚᱯᱟᱜ ᱦᱚᱸ ᱫᱟᱲᱮᱭᱟᱜᱼᱟ ᱟᱨ ᱛᱤ ᱛᱮ ᱥᱤᱞᱟᱹᱭᱟᱜ ᱠᱤᱪᱨᱤᱡ ᱫᱚ ᱵᱟᱨ ᱯᱮ ᱫᱷᱟᱣ ᱥᱤᱞᱟᱹᱭ ᱦᱩᱭᱩᱜᱼᱟ ᱚᱱᱟᱛᱮ ᱚᱱᱟ ᱫᱚ ᱟᱹᱰᱤ ᱫᱤᱱ ᱛᱟᱦᱮᱱᱟ ᱴᱤᱠᱟᱹᱣ ᱛᱟᱦᱮᱱᱟ ᱟᱨ ᱚᱱᱟ ᱛᱮᱜᱮ ᱨᱮᱰᱤᱢᱮᱰ ᱠᱤᱪᱨᱤᱡ ᱵᱟᱡᱟᱨ ᱨᱮ ᱟᱹᱰᱤ ᱡᱟᱹᱥᱛᱤ ᱢᱮᱱᱟᱜ ᱨᱮᱦᱚᱸ ᱛᱤ ᱛᱮ ᱜᱟᱞᱟᱝ ᱟᱜ ᱠᱤᱪᱨᱤᱡ ᱜᱮᱠᱚ ᱠᱤᱨᱤᱧ ᱫᱚᱠᱚ ᱠᱩᱥᱤᱭᱟᱜᱼᱟ